ᱦᱚᱲᱢᱚ ᱫᱟᱲᱮ ᱵᱮᱥ ᱛᱟᱦᱮᱱ ᱠᱷᱟᱱ ᱟᱵᱚ ᱡᱚᱛᱚᱣᱟᱜ ᱦᱟᱹᱡᱽᱨᱤ ᱵᱟᱹᱡᱽᱨᱤ ᱠᱟᱹᱢᱤ ᱵᱟᱡᱟᱨ ᱦᱟᱡᱟᱨ ᱡᱚᱛᱚᱣᱟᱜ ᱮᱢ ᱫᱟᱬᱟ ᱫᱟᱲᱮᱭᱟᱜᱼᱟ ᱦᱚᱲᱢᱚ ᱫᱟᱲᱮ ᱵᱟᱭ ᱵᱮᱥ ᱵᱟᱭ ᱛᱟᱦᱮᱱ ᱠᱷᱟᱱ ᱫᱚ ᱪᱮᱫᱦᱚᱸ ᱵᱟᱢ ᱠᱟᱹᱢᱤ ᱫᱟᱲᱮᱭᱟᱜᱼᱟ ᱪᱮᱫ ᱦᱚᱸ ᱵᱟᱢ ᱪᱮᱠᱟ ᱫᱟᱲᱮᱭᱟᱜᱼᱟ ᱦᱚᱲᱢᱚ ᱫᱟᱲᱮ ᱵᱮᱥ ᱛᱟᱦᱮᱱ ᱠᱷᱟᱱ ᱦᱟᱹᱠᱩ ᱡᱤᱞ ᱟᱲᱟᱜ ᱥᱟᱠᱟᱢ ᱡᱚᱛᱚᱣᱟᱜ ᱜᱮ ᱡᱚᱢ ᱦᱩᱭᱩᱜᱼᱟ ᱵᱮᱥ ᱵᱮᱥᱟᱜ ᱛᱚᱵᱱᱮ ᱮᱱᱟᱝ ᱜᱮ ᱦᱚᱲᱢᱚ ᱫᱟᱲᱮᱫᱚ ᱵᱮᱥ ᱛᱟᱦᱮᱱᱟ ᱦᱚᱲᱢᱚ ᱫᱟᱲᱮ ᱵᱮᱥ ᱞᱮᱱᱠᱷᱟᱱ ᱮᱱᱛᱮᱫ ᱟᱵᱚ ᱫᱚ ᱡᱚᱛᱚᱣᱟᱜ ᱡᱤᱱᱤᱥ ᱦᱚᱸ ᱠᱟᱹᱢᱤ ᱠᱟᱡᱽ ᱦᱟᱥᱟ ᱫᱤᱥᱚᱢ ᱡᱚᱛᱚᱣᱟᱜ ᱟᱵᱚ ᱥᱤᱭᱳᱜ ᱠᱚ ᱡᱚᱛᱚᱣᱟᱜ ᱵᱚ ᱠᱟᱹᱢᱤ ᱰᱟᱲᱮᱭᱟᱜᱼᱟ ᱦᱚᱲᱢᱚ ᱫᱟᱲᱮ ᱵᱮᱥ ᱵᱟᱭ ᱛᱟᱦᱮᱱ ᱠᱷᱟᱱ ᱪᱮᱫ ᱦᱚᱸ ᱵᱟᱢ ᱠᱟᱹᱢᱤ ᱫᱟᱲᱮᱭᱟᱜᱼᱟ ᱦᱚᱲᱢᱚ ᱫᱟᱲᱮ ᱨᱮ ᱱᱩᱱᱟᱹᱜ ᱢᱟᱱᱮ ᱦᱟᱺᱰᱤ ᱯᱟᱹᱣᱨᱟᱹ ᱧᱩ ᱠᱚᱢ ᱠᱟᱛᱮᱫ ᱫᱟᱠᱟᱼᱩᱛᱩ ᱠᱚᱜᱮ ᱵᱮᱥ ᱵᱮᱥᱟᱜ ᱮᱢ ᱡᱚᱢ ᱞᱮᱠᱷᱟᱱ ᱦᱚᱲᱢᱚ ᱫᱟᱲᱮ ᱫᱚ ᱵᱮᱥ ᱛᱟᱦᱮᱱᱟ ᱦᱚᱲᱢᱚ ᱫᱟᱲᱮ ᱵᱮᱥ ᱛᱟᱦᱮᱸ ᱞᱮᱱᱠᱷᱟᱱ ᱠᱟᱹᱢᱤ ᱠᱟᱡᱽ ᱵᱟᱡᱟᱨ ᱦᱟᱡᱟᱨ ᱡᱚᱛᱚ ᱦᱟᱹᱡᱽᱨᱤ ᱵᱟᱹᱡᱽᱨᱤ ᱠᱟᱹᱢᱤ ᱠᱚᱢ ᱪᱟᱞᱟᱣ ᱫᱟᱲᱮᱭᱟᱜᱼᱟ